ᱦᱟᱞᱳ ᱦᱚᱸ ᱟᱢ ᱵᱷᱚᱜᱟᱱᱮᱢ ᱢᱮᱱᱮᱫᱼᱟ ᱠᱷᱚᱵᱚᱨ ᱫᱚ ᱦᱩᱱᱟᱹᱝ ᱤᱧ ᱫᱚ ᱢᱤᱫᱴᱤᱱ ᱰᱟᱱᱥᱟᱨ ᱠᱟᱹᱱᱟᱹᱧ ᱛᱚ ᱤᱧ ᱦᱩᱱᱟᱹᱝ ᱚᱱᱟ ᱨᱩ ᱠᱚ ᱪᱮᱫ ᱥᱟᱱᱟᱹᱧ ᱠᱟᱱᱟ ᱫᱚᱨᱠᱟᱨ ᱫᱚ ᱵᱟᱝ ᱜᱮ ᱠᱷᱟᱹᱞᱤ ᱪᱮᱫ ᱨᱮᱭᱟᱜ ᱢᱮᱱᱟᱜᱼᱟ ᱨᱩ ᱚᱱᱟ ᱨᱩ ᱨᱮ ᱤᱧ ᱮᱱᱮᱡᱟᱹᱧ ᱨᱩ ᱨᱟᱦᱟ ᱛᱮ ᱛᱚ ᱟᱢ ᱚᱱᱟ ᱨᱩ ᱠᱚᱢ ᱥᱮᱬᱟ ᱫᱟᱲᱮ ᱟᱹᱧᱟ ᱡᱚᱛᱚ ᱞᱮᱠᱟᱱ ᱨᱩᱢ ᱵᱟᱰᱟᱭᱟ ᱵᱟᱦᱟ ᱮᱱᱮᱡ ᱵᱟᱦᱟ ᱮᱱᱮᱡ ᱠᱚ ᱰᱟᱱᱴᱟ ᱮᱱᱮᱡ ᱠᱟᱨᱟᱢ ᱮᱱᱮᱡ ᱥᱚᱵ ᱠᱤᱪᱷᱩ ᱛᱤᱨᱭᱳ ᱵᱟᱱᱟᱢ ᱛᱤᱨᱭᱳ ᱵᱟᱱᱟᱢ ᱵᱟᱝ ᱠᱤᱥᱭᱳ ᱦᱚᱸ ᱡᱚᱛᱚ ᱱᱟᱜ ᱜᱮᱢ ᱵᱟᱰᱟᱭᱟ ᱪᱮᱫᱚᱜ ᱢᱟ ᱤᱧ ᱢᱟ ᱮᱱᱮᱡ ᱢᱟᱹᱧ ᱵᱟᱰᱟᱭ ᱜᱮᱭᱟ ᱛᱚ ᱠᱷᱟᱹᱞᱤ ᱟᱢᱟᱜ ᱚᱱᱟ ᱨᱩ ᱜᱮ ᱦᱩᱱᱟᱹᱝ ᱤᱧᱫᱚ ᱪᱮᱫ ᱫᱚᱨᱠᱟᱨ ᱦᱳᱭ ᱪᱤᱠᱟᱹᱛᱮ ᱱᱚᱣᱟ ᱨᱩ ᱨᱟᱦᱟ ᱜᱮ ᱟᱵᱚᱣᱟᱜ ᱥᱟᱱᱛᱟᱲ ᱥᱚᱢᱟᱡᱽ ᱨᱮ ᱢᱟᱲᱟᱝ ᱥᱮᱫ ᱮ ᱞᱟᱦᱟ ᱤᱫᱤᱭᱟ ᱛᱚ ᱟᱵᱚ ᱡᱩᱫᱤ ᱵᱟᱵᱚᱱ ᱪᱮᱫᱚᱜᱼᱟ ᱛᱚ ᱟᱵᱚᱨᱮᱱ ᱜᱤᱫᱽᱨᱟᱹ ᱦᱚᱸ ᱵᱟᱠᱚ ᱪᱮᱫ ᱫᱟᱲᱮᱭᱟᱜᱼᱟ ᱛᱚ ᱚᱱᱟ ᱠᱚ ᱚᱱᱟᱠᱚ ᱤᱫᱤ ᱭᱟᱛᱮᱜᱮ ᱟᱹᱞᱤᱧ ᱦᱚᱞᱤᱧ ᱩᱭᱦᱟᱹᱨᱮᱫᱼᱟ ᱤᱧ ᱦᱩᱧ ᱩᱭᱦᱟᱹᱨᱮᱫᱼᱟ ᱡᱮ ᱤᱧ ᱦᱚᱸ ᱢᱤᱫᱴᱤᱱ ᱵᱮᱥ ᱠᱷᱚᱱ ᱵᱮᱥ ᱨᱩ ᱛᱩᱢᱫᱟᱜ ᱴᱟᱢᱟᱠ ᱵᱟᱝᱫᱚ ᱛᱤᱨᱭᱳᱣᱧ ᱚᱨᱚᱝᱼᱟ ᱤᱧᱟᱹᱜ ᱦᱚᱸ ᱢᱤᱫᱴᱤᱱ ᱟᱥᱟ ᱥᱮ ᱠᱩᱠᱢᱩ ᱠᱟᱱᱟ ᱛᱤᱧ ᱟᱫᱚ ᱚᱱᱟᱜᱮᱧ ᱢᱮᱱᱮᱫᱼᱟ ᱟᱢ ᱛᱤᱥ ᱯᱷᱤᱨᱤᱢ ᱛᱟᱦᱮᱱᱟ ᱜᱟᱯᱟ ᱢᱮᱭᱟᱝ ᱛᱤᱥ

ᱮᱱᱠᱷᱟᱱ ᱫᱚ ᱜᱟᱯᱟ ᱜᱮ ᱥᱚᱱᱚᱜ ᱟᱹᱧ ᱤᱧ ᱟᱨᱮᱢ ᱪᱮᱫ ᱟᱹᱧᱟᱹ ᱛᱚ ᱦᱚᱸ ᱟᱪᱪᱷᱟ ᱴᱷᱤᱠ ᱜᱮᱭᱟ ᱛᱚᱵᱮ